ᱜᱤᱫᱽᱨᱟᱹ ᱠᱚ ᱜᱤᱫᱽᱨᱟᱹ ᱠᱚ ᱯᱟᱲᱦᱟᱣ ᱠᱟᱛᱮ ᱵᱮᱝᱠ ᱥᱟᱶᱛᱮ ᱞᱮᱱᱫᱮᱱ ᱪᱮᱫ ᱞᱮᱠᱟ ᱦᱩᱭᱩᱜᱼᱟ ᱚᱱᱟ ᱠᱚ ᱵᱷᱟᱹᱜᱤ ᱴᱷᱤᱠ ᱜᱤᱫᱽᱨᱟᱹ ᱠᱚ ᱯᱟᱲᱦᱟᱣ ᱞᱮᱱᱠᱷᱟᱱ ᱠᱚ ᱵᱟᱲᱟᱭ ᱫᱟᱲᱮᱭᱟᱜᱼᱟ ᱪᱮᱫ ᱞᱮᱠᱟᱛᱮ ᱨᱤᱱ ᱦᱟᱛᱟᱣ ᱞᱮᱠᱷᱟᱱ ᱪᱮᱫ ᱞᱮᱠᱟ ᱛᱮᱵᱳᱱ ᱥᱳᱫᱷᱼᱟ ᱪᱮᱫ ᱞᱮᱠᱟᱛᱮ ᱵᱟᱝ ᱪᱮᱫᱞᱮᱠᱟᱛᱮ ᱵᱚᱞᱮ ᱟᱵᱚ ᱥᱩᱞᱟᱹ ᱤᱭᱟᱹ ᱵᱚᱱ ᱟᱹᱥᱩᱞᱚᱜᱼᱟ ᱵᱚᱱ ᱚᱱᱟ ᱰᱟᱦᱟᱨ ᱠᱚ ᱵᱟᱲᱟᱭ ᱫᱟᱲᱮᱭᱟᱜᱼᱟ ᱟᱨ ᱚᱠᱟ ᱞᱮᱠᱟ ᱛᱮᱠᱚ ᱥᱳᱫᱷᱼᱟ ᱟᱨ ᱚᱠᱟ ᱞᱮᱠᱟᱛᱮ ᱵᱟᱠᱚ ᱥᱳᱫᱷᱼᱟ ᱚᱱᱟ ᱦᱚᱸᱠᱚ ᱵᱩᱡᱽ ᱫᱟᱲᱮᱭᱟᱜᱼᱟ ᱯᱟᱲᱦᱟᱣ ᱛᱟᱞᱟ ᱛᱮᱜᱮ ᱟᱨ ᱵᱟᱝᱠᱷᱟᱱ ᱢᱟ ᱜᱤᱫᱽᱨᱟᱹ ᱠᱚ ᱟᱵᱚ ᱦᱚᱲ ᱢᱟ ᱵᱟᱵᱚᱱ ᱯᱟᱲᱦᱟᱣ ᱦᱚᱪᱚ ᱠᱚᱣᱟ ᱵᱟᱝ ᱠᱚ ᱯᱟᱲᱦᱟᱣ ᱞᱮᱠᱷᱟᱱ ᱩᱱᱠᱩ ᱢᱟ ᱪᱮᱫ ᱜᱮ ᱵᱟᱝ ᱠᱚ ᱵᱩᱡᱷᱟᱹᱣ ᱫᱟᱲᱮᱭᱟᱜᱼᱟ ᱛᱟᱦᱞᱮ ᱚᱠᱟ ᱥᱮᱫ ᱞᱮᱠᱟ ᱛᱮᱠᱚ ᱞᱟᱦᱟᱜᱼᱟ ᱵᱮᱵᱥᱟᱭᱟᱠᱚ ᱚᱠᱟ ᱥᱮᱫ ᱛᱮᱠᱚ ᱪᱮᱫ ᱞᱮᱠᱟ ᱟᱭ ᱩᱱᱱᱚᱛᱤ ᱦᱩᱭᱩᱜ ᱛᱟᱠᱚᱣᱟ ᱩᱱᱟᱜᱮ ᱵᱷᱟᱹᱜᱤ ᱴᱷᱤᱠ ᱛᱮᱠᱚ ᱪᱮᱥᱴᱟᱭ ᱛᱟᱵᱚᱱ ᱢᱟ